ᱦᱮᱸ ᱮᱴᱟᱜ ᱯᱟᱹᱨᱥᱤ ᱠᱷᱚᱱ ᱥᱟᱱᱛᱟᱲᱤ ᱯᱟᱹᱨᱥᱤ ᱨᱮ ᱟᱭᱢᱟ ᱚᱱᱠᱟᱱᱟᱜ ᱤᱧ ᱛᱚᱨᱡᱚᱢᱟ ᱟᱠᱟᱫᱟ ᱡᱟᱦᱟᱸ ᱫᱚ ᱢᱤᱫᱴᱟᱝ ᱵᱩᱡᱩᱱ ᱞᱮᱠᱛᱮ ᱞᱟᱹᱭ ᱜᱟᱱᱚᱜᱼᱟ ᱯᱳᱭᱮᱢ ᱡᱟᱦᱟᱸ ᱫᱚ ᱚᱱᱚᱬᱦᱮ ᱵᱚᱱ ᱢᱮᱛᱟᱜ ᱠᱟᱱᱟ ᱱᱚᱣᱟ ᱫᱚ ᱚᱱᱠᱟᱱᱟᱜ ᱵᱩᱡᱚᱱ ᱛᱟᱦᱮᱸ ᱠᱟᱱᱟ ᱡᱟᱦᱟᱸ ᱫᱚ ᱤᱝᱨᱮᱡᱤ ᱛᱮᱫᱚ ᱫᱟᱠᱮᱲ ᱵᱚᱱ ᱢᱮᱛᱟᱜ ᱠᱟᱱᱟ ᱟᱨ ᱥᱟᱱᱛᱟᱲ ᱛᱮ ᱫᱚ ᱥᱮ ᱥᱟᱱᱛᱟᱲᱤ ᱛᱮᱫᱚ ᱯᱩᱥᱤ ᱵᱚᱱ ᱞᱟᱹᱭ ᱫᱟᱲᱮᱭᱟᱜᱼᱟ ᱚᱱᱟ ᱛᱟᱞᱟᱨᱮᱜᱮᱧ ᱛᱚᱨᱡᱚᱢᱟ ᱞᱮᱫᱟ